ᱟᱞᱮ ᱵᱟᱠᱩᱲᱟ ᱦᱚᱱᱚᱛ ᱨᱮ ᱟᱹᱰᱤ ᱟᱭᱢᱟ ᱤᱥᱠᱩᱞ ᱠᱚᱞᱮᱡ ᱨᱮ ᱚᱞ ᱪᱤᱠᱤ ᱪᱟᱹᱞᱩ ᱟᱠᱟᱱᱟ ᱢᱮᱱᱠᱷᱟᱱ ᱯᱨᱟᱛᱷᱚᱢᱤᱠ ᱵᱷᱟᱵᱛᱮ ᱟᱛᱳ ᱯᱟᱲᱟ ᱨᱮ ᱵᱟᱝ ᱪᱟᱹᱞᱩ ᱟᱠᱟᱱᱟ ᱚᱞ ᱪᱤᱠᱤ ᱚᱱᱟ ᱛᱳᱲᱡᱳᱲᱞᱮ ᱦᱟᱛᱟᱣ ᱟᱠᱟᱫᱟ ᱡᱟᱦᱟᱸ ᱫᱚ ᱵᱷᱚᱵᱤᱥᱛ ᱨᱮ ᱠᱟᱹᱴᱤᱡ ᱜᱤᱫᱽᱨᱟᱹ ᱠᱷᱚᱡ ᱯᱟᱲᱦᱟᱣ ᱥᱮᱲᱟ ᱠᱟᱛᱮ ᱪᱮᱛᱟᱱ ᱫᱷᱟᱯ ᱥᱮᱡ ᱥᱚᱦᱚᱡ ᱥᱚᱨᱚᱞ ᱦᱩᱭᱩᱜ ᱛᱟᱠᱚ ᱢᱟ ᱱᱤᱭᱟᱹᱜᱮ ᱟᱹᱰᱤ ᱟᱭᱢᱟ ᱴᱚᱴᱷᱟᱨᱮ ᱱᱚᱝᱠᱟ ᱜᱮᱞᱮ ᱥᱟᱯᱲᱟᱣ ᱟᱠᱟᱫᱟ